ᱟᱹᱛᱳ ᱠᱷᱚᱱ ᱵᱟᱡᱟᱨ ᱛᱮᱠᱚ ᱩᱪᱟᱹᱲ ᱟᱠᱟᱱᱟ ᱱᱚᱝᱠᱟᱱ ᱦᱚᱲ ᱫᱚ ᱟᱭᱢᱟᱜᱤᱧ ᱩᱨᱩᱢ ᱠᱚᱣᱟ ᱡᱟᱦᱟᱸ ᱟᱹᱛᱳ ᱠᱷᱚᱱ ᱰᱟᱹᱱ ᱢᱮᱱᱛᱮᱠᱚ ᱥᱟᱡᱟᱣ ᱞᱮᱫ ᱠᱚ ᱩᱱᱠᱩ ᱫᱚ ᱟᱹᱛᱳ ᱠᱷᱚᱱ ᱵᱟᱡᱟᱨ ᱛᱮᱠᱚ ᱵᱟᱡᱟᱨ ᱨᱮᱠᱚ ᱴᱷᱟᱶ ᱮᱱᱟ